ᱦᱮᱸ ᱢᱟᱪᱮᱛ ᱟᱹᱞᱤᱧ ᱠᱩᱥᱟᱞ ᱢᱟᱨᱰᱤ ᱞᱤᱧ ᱞᱟᱹᱭᱮᱫ ᱛᱟᱦᱮᱱ ᱡᱮ ᱫᱩᱵᱟᱭ ᱪᱟᱞᱟᱜ ᱞᱟᱹᱜᱤᱫ ᱠᱩᱨᱩᱢᱩᱴᱩ ᱟᱠᱟᱫ ᱟᱞᱤᱧ ᱛᱳ ᱫᱩᱵᱟᱭ ᱪᱟᱞᱟᱣ ᱞᱮᱱᱠᱷᱟᱱ ᱢᱟ ᱟᱹᱰᱤᱜᱟᱱ ᱫᱚᱨᱠᱟᱨᱚᱜᱼᱟ ᱛᱳ ᱪᱮᱫ ᱞᱮᱠᱟ ᱛᱮᱠᱷᱟᱱ ᱟᱹᱞᱤᱧ ᱞᱤᱧ ᱧᱟᱢ ᱫᱟᱲᱮᱭᱟᱜᱼᱟ ᱚᱱᱟᱜᱮ ᱟᱵᱤᱱ ᱠᱟᱹᱴᱤᱡ ᱜᱚᱲᱚ ᱧᱚᱜ ᱟᱹᱞᱤᱧ ᱵᱤᱱ ᱪᱮᱫ ᱞᱮᱠᱟ ᱠᱷᱟᱱᱤᱧ ᱥᱮᱱ ᱫᱟᱲᱮᱭᱟᱜᱼᱟ ᱪᱮᱫ ᱞᱮᱠᱟ ᱠᱷᱟᱱ ᱵᱟᱝ ᱟᱨ ᱤᱧᱟᱹᱜ ᱥᱮᱱᱚᱜ ᱨᱮᱱᱟᱜ ᱠᱳᱱᱳ ᱠᱷᱚᱨᱪᱟ ᱯᱚᱛᱨᱚ ᱠᱚ ᱛᱤᱱᱟᱹᱜ ᱜᱟᱱ ᱫᱚᱨᱠᱟᱨᱚᱜᱼᱟ ᱡᱮ ᱚᱸᱰᱮ ᱥᱮᱱ ᱠᱟᱛᱮᱫ ᱦᱚᱸ ᱟᱹᱰᱤᱜᱟᱱ ᱠᱷᱚᱨᱪᱚ ᱢᱮᱱᱟᱜᱼᱟ ᱟᱹᱰᱤᱜᱟᱱ ᱮᱴᱠᱮᱴᱚᱬᱮ ᱥᱟᱢᱱᱟ ᱠᱟᱛᱮᱫ ᱦᱚᱸ ᱥᱮᱱᱚᱜ ᱯᱟᱲᱟᱜᱼᱟ ᱛᱳ ᱚᱱᱟ ᱠᱚ ᱡᱤᱱᱤᱥᱴᱟ ᱜᱮ ᱟᱹᱵᱤᱱ ᱞᱤᱧ ᱠᱩᱞᱤ ᱧᱚᱜ ᱠᱟᱫ ᱵᱤᱱᱟ ᱱᱟᱥᱮᱱᱟᱜ ᱚᱱᱟ ᱥᱮᱱᱚᱜ ᱞᱟᱹᱜᱤᱫ ᱦᱚᱨᱼᱰᱟᱦᱟᱨ ᱵᱤᱱ ᱩᱫᱩᱜ ᱟᱹᱞᱤᱧᱟ ᱱᱤᱭᱟᱹ ᱠᱚᱜᱮ ᱟᱹᱵᱤᱱ ᱴᱷᱮᱱ ᱜᱚᱲᱚᱞᱤᱧ ᱠᱷᱚᱡᱚᱜ ᱠᱟᱱᱟ ᱡᱮ ᱡᱟᱦᱟᱸ ᱯᱷᱳᱲᱳᱨᱮ ᱞᱤᱧ ᱥᱮᱴᱮᱨ ᱫᱟᱲᱮᱭᱟᱜᱼᱟ ᱢᱟᱱᱮ ᱵᱟᱡᱟᱨ ᱫᱤᱥᱚᱢ ᱛᱮ ᱚᱱᱟ ᱡᱤᱱᱤᱥᱴᱟ ᱜᱮ ᱟᱹᱵᱤᱱ ᱴᱷᱮᱱ ᱜᱚᱲᱚ ᱞᱤᱧ ᱠᱷᱚᱡᱚᱜ ᱠᱟᱱᱟ